ᱤᱧᱫᱚ ᱛᱤᱨᱮ ᱯᱨᱚᱛᱷᱚᱢ ᱫᱚᱢ ᱫᱟᱠᱟ ᱩᱛᱩ ᱟᱞᱮ ᱚᱲᱟᱜ ᱨᱤᱧ ᱪᱮᱫ ᱮᱜ ᱠᱟᱱ ᱛᱟᱦᱮᱱᱟ ᱩᱱ ᱡᱚᱠᱷᱚᱱ ᱫᱚ ᱢᱚᱡᱽ ᱛᱮᱦᱚᱸ ᱵᱟᱹᱧ ᱵᱟᱰᱟᱭ ᱠᱟᱱ ᱛᱟᱦᱮᱱᱟ ᱪᱮᱫ ᱞᱮᱠᱟ ᱛᱤᱱᱟᱹᱜ ᱫᱟᱜ ᱠᱚ ᱫᱟᱠᱟᱭ ᱞᱟᱹᱜᱤᱫ ᱠᱚ ᱰᱮᱠᱪᱤ ᱨᱮᱠᱚ ᱵᱷᱚᱨᱟᱣᱟ ᱛᱤᱱᱟᱹᱜ ᱛᱤᱱᱟᱹᱜ ᱯᱟᱹᱭᱤᱧ ᱫᱟᱠᱟᱭ ᱛᱮ ᱟᱞᱮ ᱚᱲᱟᱜ ᱮᱱ ᱦᱚᱲ ᱞᱮ ᱠᱩᱞᱟᱹᱜᱼᱟ ᱥᱮ ᱪᱮᱫ ᱞᱮᱠᱟᱧ ᱩᱛᱩᱭᱟ ᱛᱤᱱᱟᱹᱜ ᱜᱟᱱ ᱩᱛᱩ ᱨᱮᱦᱚᱸ ᱵᱩᱞᱩᱝ ᱥᱟᱥᱟᱝ ᱥᱩᱱᱩᱢ ᱠᱚ ᱪᱮᱫ ᱠᱟ ᱛᱤᱱᱟᱹᱜ ᱜᱟᱱ ᱤᱧ ᱞᱟᱜᱟᱣᱟᱜᱼᱟ ᱚᱱᱟ ᱵᱟᱹᱧ ᱵᱟᱲᱟᱭ ᱠᱟᱱ ᱠᱷᱟᱹᱛᱤᱨ ᱛᱮ ᱟᱫᱚ ᱤᱧᱫᱚ ᱤᱧ ᱜᱚᱜᱚ ᱤᱧ ᱜᱚᱜᱚ ᱜᱮ ᱞᱟᱹᱭᱟᱹᱧ ᱠᱟᱱ ᱛᱟᱦᱮᱱᱟ ᱟᱨ ᱤᱧ ᱜᱚᱜᱚ ᱜᱮ ᱞᱟᱹᱭ ᱛᱮ ᱤᱧ ᱫᱚᱧ ᱪᱮᱫ ᱠᱮᱫᱟ ᱟᱨ ᱱᱤᱛᱚᱜ ᱫᱚ ᱢᱚᱡᱽ ᱜᱤᱧ ᱫᱟᱠᱟ ᱩᱛᱩᱭᱫᱟ ᱟᱨᱤᱧ ᱵᱟᱰᱟᱭ ᱠᱟᱱ ᱜᱮᱭᱟ ᱟᱨ ᱤᱭᱩᱴᱩᱵᱽ ᱨᱮᱦᱚᱸ ᱵᱚᱞᱮᱧ ᱧᱮᱞ ᱠᱟᱜ ᱜᱮᱭᱟ ᱤᱭᱩᱴᱩᱵᱽ ᱨᱮᱦᱚᱸ ᱧᱮᱞ ᱠᱟᱛᱮ ᱤᱧ ᱪᱮᱫ ᱠᱮᱫᱟ ᱵᱚᱞᱮ ᱪᱮᱫ ᱠᱚ ᱛᱤᱱᱟᱹᱜ ᱜᱟᱱ ᱥᱟᱥᱟᱝ ᱵᱩᱞᱩᱝ ᱥᱩᱱᱩᱢ ᱛᱤᱱᱟᱹᱜ ᱜᱟᱱ ᱠᱚ ᱞᱟᱜᱟᱣᱟ ᱪᱮᱫ ᱠᱚᱠᱚ ᱛᱤᱱᱟᱹᱜ ᱜᱟᱱ ᱠᱚ ᱞᱟᱜᱟᱣ ᱛᱮ ᱵᱚᱞᱮ ᱩᱛᱩ ᱠᱚ ᱟᱫᱟᱜᱼᱟ ᱥᱮ ᱫᱟᱠᱟ ᱠᱚ ᱛᱤᱱᱟᱹᱜ ᱜᱟᱱ ᱞᱮ ᱛᱤᱱᱟᱹᱜ ᱯᱟᱹᱭ ᱞᱮ ᱫᱟᱠᱟᱭ ᱛᱮᱞᱮ ᱠᱩᱞᱟᱹᱜᱼᱟ ᱚᱱᱟ ᱠᱚ ᱧᱮᱞ ᱤᱭᱩᱴᱩᱵᱽ ᱧᱮᱞ ᱛᱮᱦᱚᱸᱧ ᱪᱮᱫ ᱠᱟᱫᱟ ᱥᱮ ᱤᱧ ᱜᱚᱜᱚ ᱦᱚᱸ ᱵᱚᱞᱮ ᱚᱱᱟᱨᱮ ᱥᱟᱛᱷᱮ ᱮᱢ ᱠᱟᱹᱫᱤᱧᱟᱹ ᱵᱚᱞᱮ ᱤᱧ ᱜᱚᱜᱚ ᱦᱚᱸᱭ ᱞᱟᱹᱭ ᱠᱟᱣᱫᱤᱧᱟᱹ ᱱᱤᱭᱟᱹᱜᱤᱧ ᱱᱤᱭᱟᱹ ᱜᱮ ᱵᱚᱞᱮ ᱵᱟᱹᱧ ᱵᱟᱲᱟᱭ ᱠᱟᱱ ᱛᱟᱦᱮᱱ ᱛᱮ ᱞᱟᱹᱭ ᱠᱟᱹᱫᱟᱹᱧ ᱛᱮᱠᱚ ᱧᱮᱞ ᱠᱟᱜ ᱛᱤᱧ ᱪᱮᱫ ᱠᱮᱫᱟ